ᱤᱝᱞᱤᱥ ᱫᱚ ᱢᱤᱫᱴᱮᱱ ᱠᱟᱹᱴᱤᱡ ᱥᱚᱢᱚᱭ ᱨᱮᱭᱟᱜ ᱦᱚᱸ ᱢᱤᱫᱴᱮᱱ ᱥᱟᱵᱡᱮᱠᱴ ᱛᱟᱦᱮᱸᱠᱟᱱ ᱛᱤᱧᱟᱹ ᱛᱚ ᱤᱝᱞᱤᱥ ᱫᱚ ᱱᱚᱣᱟ ᱞᱟᱹᱜᱤᱫ ᱛᱤᱧ ᱠᱩᱥᱤᱭᱟᱜᱼᱟ ᱚᱱᱟ ᱫᱚ ᱡᱮᱦᱮᱛᱩ ᱤᱱᱴᱟᱨᱱᱮᱥᱱᱮᱞ ᱠᱟᱱᱟ ᱛᱚ ᱟᱫᱚ ᱤᱭᱟᱹ ᱫᱚ ᱦᱩᱭᱩᱜ ᱠᱟᱱᱟ ᱡᱮᱢᱚᱱ ᱱᱤᱛᱳᱜ ᱡᱟᱦᱟᱸᱱᱟᱜ ᱜᱮᱵᱚᱱ ᱠᱟᱹᱢᱤᱭ ᱡᱟᱦᱟᱸᱱᱟᱜ ᱜᱮ ᱱᱤᱛᱳᱜ ᱱᱤᱛᱳᱜ ᱢᱟ ᱦᱚᱸᱜᱼᱚᱭ ᱢᱳᱵᱟᱭᱤᱞ ᱡᱩᱜᱽ ᱠᱟᱱᱟ ᱢᱳᱵᱟᱭᱤᱞ ᱨᱮᱦᱚᱸ ᱵᱚᱱ ᱧᱮᱞᱟ ᱤᱝᱞᱤᱥ ᱛᱮᱜᱮ ᱛᱟᱦᱮᱱ ᱠᱟᱱᱟ ᱤᱝᱞᱤᱥ ᱛᱮᱜᱮ ᱴᱟᱭᱤᱯ ᱦᱩᱭᱩᱜ ᱠᱟᱱᱟ ᱥᱮ ᱫᱮᱥ ᱵᱤᱫᱮᱥ ᱡᱟᱦᱟᱸᱨᱮᱢ ᱪᱟᱞᱟᱜᱼᱟ ᱤᱝᱞᱤᱥ ᱛᱮᱜᱮ ᱨᱚᱲ ᱦᱩᱭᱩᱜᱼᱟ ᱤᱝᱞᱤᱥ ᱛᱮᱜᱮ ᱨᱚᱲ ᱦᱩᱭᱩᱜᱼᱟ ᱢᱟᱱᱮ ᱥᱟᱱᱟᱢ ᱜᱮ ᱦᱚᱸᱜᱼᱚᱭ ᱠᱟᱜᱚᱡᱽᱼᱯᱚᱛᱨᱚ ᱡᱟᱦᱟᱸᱱᱟᱜ ᱯᱷᱨᱚᱢ ᱠᱚᱢ ᱯᱷᱤᱞᱟᱯᱟ ᱚᱱᱟ ᱨᱮᱦᱚᱸ ᱤᱝᱞᱤᱥ ᱛᱟᱦᱮᱱ ᱠᱟᱱᱟ ᱟᱨ ᱥᱮ ᱦᱚᱸᱜᱼᱚᱭ ᱚᱢᱯᱤᱭᱩᱴᱟᱨ ᱥᱮ ᱡᱟᱦᱟᱸᱱᱟᱜ ᱴᱟᱭᱤᱯ ᱠᱚ ᱟᱨᱠᱤ ᱡᱚᱛᱚ ᱜᱮ ᱤᱝᱞᱤᱥ ᱛᱮᱜᱮ ᱛᱮᱦᱮᱱ ᱠᱟᱱᱟ ᱟᱨ ᱩᱱ ᱡᱚᱠᱷᱚᱱ ᱫᱚ ᱟᱞᱮ ᱠᱟᱹᱴᱤᱡ ᱥᱚᱢᱚᱭ ᱫᱚ ᱦᱟᱸᱜ ᱩᱱ ᱡᱚᱠᱷᱚᱱ ᱪᱤᱠᱤ ᱫᱚ ᱩᱱᱟᱹᱜ ᱫᱚ ᱯᱟᱥᱱᱟᱣ ᱫᱚ ᱵᱟᱝ ᱛᱟᱦᱮᱸᱠᱟᱱᱟ ᱡᱟᱨ ᱡᱚᱱᱱᱚ ᱤᱧ ᱫᱚ ᱚᱞ ᱪᱤᱠᱤ ᱫᱚ ᱦᱟᱸᱜ ᱥᱟᱵᱡᱮᱠᱴ ᱫᱚ ᱵᱟᱹᱧ ᱦᱟᱛᱟᱣ ᱠᱟᱫᱟ ᱟᱫᱚ ᱤᱧ ᱫᱚ ᱤᱝᱞᱤᱥ ᱜᱮ ᱚᱱᱟ ᱥᱟᱵᱡᱮᱠᱴ ᱫᱩᱧ ᱦᱟᱛᱟᱣ ᱠᱟᱫᱟ ᱱᱚᱣᱟ ᱞᱟᱹᱜᱤᱫ ᱛᱮ ᱡᱮᱦᱮᱛᱩ ᱫᱤᱥᱚᱢ ᱫᱤᱥᱚᱱ ᱫᱟᱬᱟ ᱠᱚᱛᱛᱮ ᱜᱮᱞᱮ ᱡᱟᱦᱟᱱᱟᱜ ᱞᱟᱹᱴᱩ ᱠᱤᱪᱷᱩ ᱠᱚᱛᱛᱮ ᱜᱤᱭᱮ ᱤᱝᱞᱤᱥ ᱫᱚ ᱢᱟᱥᱴ ᱞᱟᱜᱟᱜ ᱠᱟᱱᱟ ᱟᱨ ᱡᱮᱢᱚᱱ ᱨᱚᱲ ᱠᱚ ᱡᱮᱢᱚᱱ ᱡᱟᱦᱟᱸᱭ ᱦᱳᱭᱛᱳ ᱵᱩᱡᱷᱟᱹᱣᱟᱭᱟᱢ ᱤᱝᱞᱤᱥ ᱛᱮᱜᱮ ᱚᱱᱟ ᱠᱟᱜᱚᱡᱽ ᱯᱚᱛᱨᱚ ᱚᱞ ᱛᱟᱦᱮᱱ ᱠᱟᱱᱟ ᱚᱱᱟ ᱤᱝᱞᱤᱥ ᱟᱢ ᱯᱟᱲᱦᱟᱣ ᱠᱟᱛᱮᱫ ᱩᱱᱤ ᱵᱩᱡᱷᱟᱹᱣᱟᱭ ᱦᱩᱭᱩᱜ ᱛᱟᱢᱟ ᱟᱫᱚ ᱤᱧ ᱫᱚ ᱱᱤᱭᱟᱹ ᱞᱟᱹᱜᱤᱫ ᱛᱮᱜᱮ ᱤᱝᱞᱤᱥ ᱫᱚ ᱚᱱᱟᱛᱤᱧ ᱵᱟᱪᱷᱟᱣ ᱠᱟᱫᱟ ᱱᱤᱭᱟᱹ ᱜᱮ